ᱵᱤᱨ ᱫᱟᱬᱟ ᱫᱩᱧ ᱦᱚᱯᱚᱱ ᱥᱚᱢᱚᱭ ᱟᱭᱚ ᱵᱟᱵᱟᱠᱤᱱ ᱥᱮᱴᱮᱨ ᱞᱤᱫᱤᱧ ᱛᱮ ᱥᱮᱬᱟ ᱞᱮᱫ ᱜᱤᱭᱟᱹᱧ ᱡᱟᱱᱟᱢ ᱟᱲᱟᱝ ᱵᱤᱫᱽᱫᱟᱹᱜᱟᱲ ᱨᱮ ᱥᱚᱦᱚᱨ ᱥᱮᱴᱮᱨ ᱠᱟᱛᱮᱫ ᱪᱮᱫ ᱞᱤᱫᱟᱹᱧ ᱚ ᱛ ᱝ ᱞ ᱪ ᱬ ᱚᱱᱟ ᱠᱚᱜᱮ ᱵᱤᱫᱽᱫᱹᱟᱜᱟᱲ ᱨᱮ ᱥᱮᱴᱮᱨ ᱠᱟᱛᱮᱫ ᱤᱧ ᱥᱮᱬᱟ ᱞᱮᱫᱟ ᱦᱚᱯᱚᱱ ᱦᱩᱰᱤᱧ ᱥᱚᱢᱚᱭ ᱨᱮ ᱟᱭᱳ ᱵᱟᱵᱟᱠᱤᱱ ᱥᱮᱬᱟ ᱦᱚᱪᱚ ᱞᱤᱫᱤᱧᱟ